ᱦᱮᱸ ᱵᱟᱸᱠᱩᱲᱟ ᱦᱚᱱᱚᱛ ᱨᱮᱱ ᱦᱚᱲ ᱠᱚᱫᱚ ᱠᱤᱪᱷᱩ ᱥᱟᱫᱷᱟᱨᱚᱱ ᱡᱤᱵᱤᱠᱟ ᱫᱚ ᱦᱩᱭᱩᱜ ᱠᱟᱱ ᱛᱟᱠᱳᱣᱟ ᱪᱟᱥᱼᱵᱟᱥ ᱡᱤᱵᱽ ᱡᱤᱭᱟᱹᱞᱤ ᱟᱹᱥᱩᱞ ᱟᱨ ᱱᱚᱣᱟ ᱟᱛᱳ ᱴᱚᱞᱟᱨᱮᱱᱟᱜ ᱠᱤᱪᱷᱩ ᱠᱟᱹᱢᱤ ᱠᱚ ᱡᱟᱦᱟᱸ ᱫᱚ ᱱᱚᱝᱠᱟ ᱠᱟᱛᱮᱜ ᱟᱵᱚᱨᱮᱱ ᱵᱟ ᱟᱵᱚ ᱫᱚ ᱵᱚᱱ ᱡᱤᱭᱚᱱ ᱵᱚᱱ ᱠᱷᱟᱰᱟᱣ ᱮᱫᱟ ᱟᱨ ᱪᱟᱥ ᱠᱟᱛᱮᱜ ᱢᱮᱨᱚᱢ ᱵᱷᱤᱲᱤ ᱥᱩᱠᱨᱤ ᱰᱟᱝᱨᱤ ᱠᱟᱫᱟ ᱥᱤᱢ ᱜᱮᱰᱮ ᱱᱩᱠᱩ ᱠᱚᱵᱚᱱ ᱪᱟᱥ ᱮᱜ ᱠᱚᱣᱟ ᱟᱨ ᱱᱚᱝᱠᱟ ᱠᱟᱛᱮᱜ ᱜᱮ ᱱᱩᱠᱩ ᱜᱮ ᱠᱤᱨᱤᱧ ᱟᱠᱷᱨᱤᱧ ᱠᱟᱛᱮᱜ ᱟᱵᱚᱣᱟᱜ ᱡᱤᱭᱚᱱ ᱵᱚᱱ ᱯᱟᱨᱚᱢ ᱤᱫᱤᱭ ᱫᱟ ᱪᱟᱥᱼᱵᱟᱥ ᱵᱚᱱ ᱠᱚᱨᱟᱣ ᱞᱮᱠᱷᱟᱱ ᱦᱳᱲᱳ ᱪᱟᱣᱞᱮ ᱵᱚᱱ ᱧᱟᱢᱫᱟ ᱥᱚᱵᱡᱤ ᱠᱚᱵᱚᱱ ᱨᱚᱦᱚᱭ ᱞᱮᱠᱷᱟᱱ ᱩᱛᱩ ᱨᱮᱱᱟᱝ ᱫᱚ ᱟᱱᱟᱴ ᱫᱚ ᱵᱟᱝ ᱦᱩᱭᱩᱜ ᱛᱟᱵᱳᱱᱟ ᱱᱚᱝᱠᱟ ᱠᱟᱛᱮᱜ ᱜᱮ ᱟᱵᱚᱣᱟᱜ ᱡᱤᱭᱚᱱ ᱰᱟᱦᱟᱨ ᱫᱚ ᱱᱟᱯᱟᱭ ᱛᱮᱜᱮ ᱯᱟᱨᱚᱢᱚᱜ ᱠᱟᱱᱟ ᱟᱨ ᱱᱚᱣᱟ ᱵᱟᱸᱠᱩᱲᱟ ᱦᱚᱱᱚᱛ ᱨᱮᱱᱟᱜ ᱡᱤᱵ ᱠᱟᱹᱣᱰᱤ ᱟᱹᱨᱤ ᱮᱱᱮᱢ ᱡᱤᱵᱚᱱ ᱡᱟᱛᱨᱟ ᱫᱚ ᱟᱹᱰᱤ ᱱᱟᱯᱟᱭ ᱛᱮᱜᱮ ᱥᱚᱦᱞᱮ ᱯᱟᱨᱚᱢᱚᱜ ᱠᱟᱱᱟ